ᱟᱞᱮ ᱫᱚ ᱠᱷᱚᱠᱨᱚ ᱟᱹᱛᱩᱨᱮᱱ ᱠᱟᱱᱟᱞᱮ ᱟᱫᱚ ᱥᱟᱱᱛᱟᱲ ᱠᱚ ᱢᱮᱥᱟᱢᱮᱥᱤ ᱢᱮᱱᱟᱜ ᱞᱮᱭᱟ ᱟᱹᱰᱤ ᱠᱤᱪᱷᱩ ᱢᱮᱱᱟᱜ ᱞᱮᱭᱟ ᱮᱴᱟᱜ ᱡᱟᱹᱛᱤ ᱠᱚ ᱟᱫᱚ ᱢᱟᱱᱮ ᱦᱟᱴ ᱯᱟᱛᱟᱞᱮ ᱫᱟᱬᱟᱱᱟ ᱯᱮᱲᱮ ᱥᱟᱹᱲᱤ ᱜᱮᱞᱮ ᱵᱟᱸᱫᱮᱭᱟ ᱥᱟᱹᱲᱤ ᱠᱚᱫᱚ ᱟᱫᱚ ᱢᱟᱱᱮ ᱧᱮᱞ ᱛᱮᱜᱮ ᱠᱚ ᱴᱷᱤᱠᱟᱹ ᱞᱮᱭᱟ ᱱᱩᱠᱩ ᱫᱚ ᱥᱟᱱᱛᱟᱲ ᱠᱟᱱᱟ ᱠᱚ ᱢᱮᱱᱛᱮ ᱟᱨ ᱢᱟᱱᱮ ᱪᱮᱫ ᱤᱧ ᱢᱮᱱᱟ ᱢᱟᱱᱮ ᱮᱴᱟᱜ ᱡᱟᱹᱛᱤ ᱠᱚᱫᱚ ᱦᱟᱸᱜ ᱢᱮᱱᱟᱜ ᱠᱚᱜᱮᱭᱟ ᱟᱞᱮ ᱟᱹᱛᱩᱨᱮ ᱢᱮᱱᱟᱜ ᱠᱷᱚᱠᱨᱚ ᱟᱹᱛᱩᱨᱮ ᱟᱫᱚ ᱮᱱᱦᱚᱸ ᱧᱮᱞ ᱛᱮᱜᱮ ᱠᱚ ᱴᱷᱤᱠᱟᱹ ᱞᱮᱭᱟ ᱱᱩᱠᱩ ᱫᱚ ᱥᱟᱱᱛᱟᱲ ᱠᱟᱱᱟ ᱠᱚ ᱢᱮᱱᱛᱮ ᱟᱨ ᱦᱚᱨᱚᱜ ᱵᱟᱸᱫᱮ ᱦᱚᱸ ᱛᱟᱞᱮ ᱚᱱᱠᱟᱱ ᱜᱮᱫᱚ ᱢᱟᱱᱮ ᱯᱮᱲᱮ ᱥᱟᱹᱲᱤ ᱜᱮ ᱵᱟᱸᱫᱮ ᱠᱟᱛᱮᱫ ᱦᱟᱴ ᱯᱟᱛᱟᱞᱮ ᱪᱟᱞᱟᱜᱼᱟ